ᱟᱵᱚ ᱱᱚᱣᱟ ᱵᱷᱟᱨᱚᱛ ᱫᱤᱥᱚᱢ ᱨᱮ ᱯᱨᱟᱭᱢᱟᱨᱤ ᱢᱤᱰᱤᱞ ᱢᱮᱴᱨᱤᱠ ᱤᱱᱴᱟᱨ ᱜᱨᱮᱨᱡᱩᱥᱚᱱ ᱮᱢᱟᱱ ᱥᱮᱫ ᱯᱟᱲᱦᱟᱜ ᱠᱚ ᱪᱟᱞᱟᱜ ᱠᱟᱱᱟ ᱛᱟᱵᱚᱱ ᱚᱱᱠᱟᱜᱮ ᱵᱟᱦᱟᱨ ᱫᱤᱥᱚᱢ ᱥᱮᱱ ᱥᱮᱱᱚᱜ ᱨᱮᱭᱟᱜ ᱠᱚ ᱨᱤᱠᱟᱹᱭᱟ ᱟᱨ ᱪᱮᱛᱟᱱ ᱥᱮᱫ ᱨᱟᱠᱟᱵ ᱨᱮᱭᱟᱜ ᱠᱚ ᱨᱤᱠᱟᱹ ᱠᱟᱜᱼᱟ ᱟᱨ ᱥᱟᱱᱟᱢ ᱠᱚᱜᱮ ᱢᱟᱱᱮ ᱠᱚ ᱯᱟᱲᱦᱟᱜ ᱠᱟᱱᱟ ᱚᱱᱟ ᱞᱟᱹᱜᱤᱫ ᱢᱟᱱᱮ ᱪᱮᱛᱟᱱᱥᱮᱱ ᱥᱮᱱᱚᱜ ᱞᱟᱹᱜᱤᱫ ᱢᱟᱱᱮ ᱟᱹᱰᱤ ᱢᱟᱨᱟᱝ ᱦᱚᱲᱵᱚᱱ ᱵᱮᱱᱟᱜ ᱢᱟ ᱢᱮᱱᱛᱮ ᱚᱱᱠᱟᱜᱮᱠᱚ ᱪᱮᱥᱴᱟ ᱠᱟᱜᱼᱟ ᱟᱨ ᱚᱱᱟᱜᱮ ᱦᱟᱸᱜ ᱟᱵᱚ ᱢᱟᱱᱮ ᱵᱚᱱ ᱪᱷᱩᱴᱟᱹᱣᱟᱠᱟᱱᱟ ᱚᱱᱟᱜᱮ ᱟᱨ ᱟᱹᱨᱤ ᱫᱚᱨᱠᱟᱨᱚᱜ ᱠᱟᱱᱟ ᱟᱨ ᱮᱴᱟᱜ ᱫᱤᱥᱚᱢ ᱚᱱᱟ ᱪᱟᱹᱠᱨᱤ ᱡᱮᱢᱚᱱ ᱧᱟᱢᱚᱜ ᱢᱟ ᱚᱱᱟ ᱜᱮ ᱱᱟᱜ ᱟᱹᱰᱤ ᱠᱩᱨᱩᱢᱢᱩᱴᱩ ᱪᱷᱩᱴᱟᱹᱣ ᱞᱟᱹᱠᱛᱤᱜ ᱠᱟᱱᱟ ᱛᱟᱵᱚᱱ